ᱥᱤᱫᱩᱼᱠᱟᱹᱱᱦᱩ ᱵᱤᱨᱥᱟᱹ ᱢᱩᱱᱰᱟᱹ ᱵᱤᱨᱼᱵᱩᱨᱩ ᱨᱮ ᱛᱟᱦᱮᱸ ᱠᱟᱛᱮᱫ ᱟᱹᱰᱤ ᱛᱤᱱᱟᱹᱜ ᱛᱤᱱᱟᱹᱜ ᱫᱤᱱᱠᱤᱱ ᱛᱟᱦᱮᱸ ᱞᱮᱱᱟ ᱚᱱᱟ ᱥᱟᱶᱛᱮ ᱵᱤᱨᱼᱵᱩᱨᱩ ᱨᱮ ᱡᱟᱦᱟᱸᱭ ᱤᱝᱨᱮᱹᱡᱽ ᱤᱝᱨᱮᱹᱡᱽ ᱥᱟᱞᱟᱜ ᱠᱤᱱ ᱞᱟᱹᱲᱦᱟᱹᱭ ᱞᱟᱹᱲᱦᱟᱹᱭᱮᱫ ᱛᱟᱦᱮᱱ ᱵᱚᱛᱚᱨᱛᱮ ᱵᱤᱨᱼᱵᱩᱨᱩ ᱵᱷᱤᱛᱨᱤ ᱨᱮᱠᱤᱱ ᱩᱠᱩ ᱞᱮᱱᱟ ᱟᱵᱚ ᱡᱟᱹᱛᱤ ᱞᱟᱹᱜᱤᱫ ᱟᱨ ᱫᱷᱚᱨᱚᱢ ᱞᱟᱹᱜᱤᱫ ᱛᱮ ᱡᱤᱣᱤ ᱠᱤᱱ ᱮᱢ ᱞᱮᱫᱼᱟ

ᱡᱤᱣᱤ ᱠᱤᱱ ᱮᱢ ᱞᱮᱫᱼᱟ ᱚᱱᱟ ᱥᱟᱶᱛᱮ ᱵᱤᱨ ᱵᱤᱨᱼᱵᱩᱨᱩ ᱨᱮᱜᱮ ᱠᱤᱱ ᱛᱟᱦᱮᱸ ᱞᱮᱱᱟ ᱤᱝᱨᱮᱹᱡᱽ ᱠᱚ ᱥᱟᱵ ᱤᱫᱤᱠᱮᱫ ᱠᱤᱱᱟ ᱟᱨ ᱠᱚ ᱜᱚᱡᱠᱮᱫ ᱠᱤᱱᱟ ᱟᱵᱚᱣᱟᱜ ᱦᱩᱞ ᱢᱟᱦᱟᱨᱮ ᱚᱱᱟ ᱠᱷᱟᱹᱛᱤᱨ ᱛᱮ ᱟᱵᱚ ᱦᱩᱞ ᱢᱟᱦᱟ ᱫᱚ ᱵᱤᱨ ᱥᱤᱫᱩᱼᱠᱟᱹᱱᱦᱩ ᱛᱟᱹᱠᱤᱱ ᱫᱚ ᱟᱹᱠᱤᱱ ᱵᱚᱭᱦᱟ ᱠᱤᱱ ᱛᱟᱦᱮᱸ ᱞᱮᱱᱟ ᱟᱨ ᱩᱱᱠᱤᱱ ᱫᱚᱠᱚ ᱜᱚᱡ ᱠᱮᱫ ᱠᱤᱱᱟ